ᱯᱚᱱᱨᱚᱭ ᱯᱳᱥ ᱫᱩ ᱦᱟᱡᱟᱨ ᱫᱩᱭ ᱥᱟᱛᱨᱚᱭ ᱢᱟᱜᱽ ᱫᱩ ᱦᱟᱡᱟᱨ ᱟᱴᱷᱨᱚ ᱛᱤᱨᱤᱥᱮ ᱯᱷᱟᱞᱜᱩᱱ ᱫᱩ ᱦᱟᱡᱟᱨ ᱮᱠᱩᱥ ᱫᱚᱥᱨᱟᱭ ᱪᱟᱹᱛ ᱫᱩ ᱦᱟᱡᱟᱨ ᱯᱚᱱᱨᱚ ᱛᱮᱥᱨᱟ ᱛᱮᱥᱨᱟ ᱵᱳᱭᱥᱟᱹᱠ ᱫᱩ ᱦᱟᱡᱟᱨ ᱫᱚᱥ